ᱯᱚᱪᱷᱷᱤᱢ ᱵᱚᱨᱫᱷᱚᱢᱟᱱ ᱡᱮᱞᱟᱨᱮ ᱥᱟᱶᱛᱟᱞᱠᱤᱭᱟᱹ ᱵᱷᱟᱹᱞᱟᱹᱭ ᱠᱟᱹᱢᱤ ᱟᱹᱰᱤ ᱞᱟᱦᱟ ᱪᱟᱞᱟᱜ ᱠᱟᱱ ᱜᱮᱭᱟ ᱥᱚᱨᱠᱟᱨᱤ ᱩᱫᱽᱫᱳᱜᱽ ᱛᱮ ᱱᱤᱛᱚᱜ ᱜᱟᱶᱛᱟ ᱠᱚᱦᱚᱸ ᱟᱞᱮ ᱚᱱᱟ ᱯᱷᱩᱴᱵᱚᱞ ᱢᱟᱴᱷ ᱞᱮ ᱵᱮᱱᱟᱣ ᱠᱟᱫᱟ ᱜᱟᱶᱛᱟ ᱨᱮᱱ ᱚᱸᱰᱮ ᱵᱚᱞ ᱞᱮ ᱧᱟᱢ ᱮᱫᱟ ᱟᱞᱮ ᱜᱤᱫᱽᱨᱟᱹ ᱠᱚᱞᱮ ᱠᱷᱮᱞ ᱦᱚᱪᱚᱭᱮᱜ ᱠᱚᱣᱟ ᱵᱚᱪᱷᱚᱨ ᱨᱮ ᱵᱟᱨ ᱫᱷᱟᱣ ᱠᱟᱛᱮᱜ ᱚᱸᱰᱮ ᱠᱷᱮᱞ ᱦᱩᱭᱩᱜ ᱠᱟᱱᱟ ᱟᱨ ᱟᱞᱮ ᱱᱚᱣᱟ ᱜᱟᱶᱛᱟ ᱯᱟᱦᱴᱟ ᱠᱷᱚᱱ ᱚᱠᱚᱭ ᱪᱮᱫ ᱮ ᱧᱟᱢᱮᱫ ᱵᱟᱭ ᱧᱟᱢᱮᱫ ᱜᱚᱜᱚ ᱦᱚᱲ ᱵᱟᱵᱟ ᱦᱚᱲ ᱡᱚᱛᱚ ᱦᱚᱲ ᱱᱚᱣᱟ ᱥᱟᱴ ᱵᱚᱪᱷᱚᱨ ᱵᱚᱭᱮᱥ ᱨᱮᱭᱟᱜ ᱚᱱᱟ ᱵᱷᱟᱛᱟ ᱦᱚᱸᱞᱮ ᱮᱢᱟ ᱠᱚ ᱠᱟᱱᱟ ᱟᱨᱞᱮ ᱚᱞᱮᱜ ᱛᱟᱠᱚᱣᱟ ᱧᱩᱛᱩᱢ ᱠᱚ ᱱᱚᱣᱟ ᱫᱚ ᱰᱤ ᱮᱢ ᱴᱷᱮᱱ ᱞᱮ ᱤᱫᱤ ᱦᱚᱴᱚ ᱠᱟᱜ ᱠᱟᱱᱟ ᱜᱟᱶᱛᱟ ᱱᱚᱝᱠᱟ ᱦᱚᱸᱞᱮ ᱠᱟᱹᱢᱤᱭᱮᱜ ᱜᱮᱭᱟ ᱩᱛᱱᱟᱹᱣ ᱠᱟᱹᱢᱤ ᱟᱨ ᱥᱚᱨᱠᱟᱨᱤ ᱯᱟᱦᱴᱟ ᱠᱷᱚᱱ ᱦᱚᱸ ᱡᱟᱦᱟᱸ ᱤᱭᱟᱹ ᱠᱚᱨᱮ ᱫᱟᱜ ᱠᱚ ᱟᱹᱰᱤ ᱱᱤᱛᱚᱜ ᱫᱚ ᱥᱟᱵ ᱢᱟᱨᱥᱟᱞ ᱠᱚ ᱵᱟᱹᱭᱥᱟᱹᱣ ᱠᱟᱜ ᱞᱮᱭᱟ ᱚᱲᱟᱜ ᱚᱲᱟᱜ ᱫᱟᱜ ᱡᱚᱛᱚ ᱪᱟᱞᱟᱜ ᱠᱟᱱᱟ ᱫᱟᱜ ᱞᱮ ᱧᱟᱢ ᱮᱫᱟ ᱟᱨ ᱱᱤᱛᱚᱜ ᱫᱚ ᱟᱨᱚ ᱠᱚ ᱯᱟᱭᱤᱯ ᱠᱚ ᱛᱟᱲᱟᱣ ᱠᱟᱫᱟ ᱱᱚᱣᱟ ᱤᱭᱟᱹ ᱫᱟᱜ ᱜᱮᱥ ᱠᱚ ᱮᱢ ᱞᱟᱹᱜᱤᱫ ᱛᱮ ᱜᱮᱥ ᱫᱚ ᱟᱹᱣᱨᱤ ᱠᱚ ᱮᱢᱟ ᱟᱨ ᱥᱚᱨᱠᱟᱨ ᱫᱚ ᱟᱹᱰᱤ ᱟᱹᱰᱤ ᱠᱟᱹᱢᱤᱦᱚᱨᱟ ᱜᱮ ᱥᱟᱵ ᱠᱟᱫᱟᱭ ᱡᱚᱛᱚᱜᱮ ᱟᱞᱮ ᱞᱮ ᱪᱮᱥᱴᱟᱭᱮᱫᱟ ᱟᱵᱚ ᱵᱚᱱ ᱦᱟᱛᱟᱣᱟ ᱟᱨᱵᱚᱱ ᱟᱹᱫᱟᱹᱭ ᱜᱮᱭᱟ